ᱞᱩᱜᱩᱼᱵᱩᱨᱩ ᱜᱷᱟᱱᱴᱟ ᱵᱟᱲᱮ ᱪᱟᱞᱟᱜ ᱞᱟᱹᱜᱤᱫ ᱛᱮ ᱢᱤᱫᱴᱟᱱ ᱜᱟᱹᱰᱤᱞᱮ ᱵᱷᱟᱲᱟ ᱠᱮᱫᱟ ᱟᱞᱮ ᱚᱲᱟᱜ ᱦᱚᱲ ᱡᱷᱚᱛᱚ ᱦᱚᱲᱜᱮ ᱟᱨᱠᱤ ᱪᱟᱞᱟᱜ ᱞᱟᱹᱜᱤᱫ ᱞᱮ ᱱᱚᱜᱼᱚᱭ ᱞᱮ ᱪᱟᱞᱟᱜ ᱠᱟᱱᱟ ᱜᱟᱹᱰᱤ ᱵᱷᱟᱲᱟ ᱠᱟᱛᱮᱫ ᱟᱛᱨᱟ ᱦᱚᱨ ᱨᱮᱜᱮ ᱜᱟᱹᱰᱤ ᱢᱟ ᱠᱷᱟᱨᱟᱯ ᱮᱱᱟ ᱯᱟᱢᱪᱟᱨ ᱮᱱᱟ ᱛᱟᱦᱞᱮ ᱩᱱᱤ ᱰᱟᱭᱵᱷᱟᱨᱞᱮ ᱢᱮᱛᱟᱭ ᱠᱟᱱᱟ ᱪᱤᱠᱟᱹᱛᱮ ᱜᱟᱹᱲᱤ ᱠᱷᱟᱨᱟᱯ ᱮᱱᱟ ᱩᱱᱤ ᱞᱟᱹᱭᱮᱫᱟᱭ ᱩᱱᱤ ᱞᱟᱹᱭ ᱫᱟᱭ ᱤᱧ ᱛᱚ ᱵᱟᱹᱧ ᱵᱟᱲᱟᱭᱟ ᱪᱤᱠᱟᱹᱛᱮ ᱜᱟᱹᱰᱤ ᱠᱷᱟᱨᱟᱯᱚᱜ ᱠᱟᱱᱟ ᱛᱟᱦᱞᱮ ᱢᱟᱹᱞᱤᱠ ᱞᱮ ᱯᱷᱳᱱ ᱟᱫᱮᱭᱟ ᱢᱟᱹᱞᱤᱠ ᱞᱮ ᱢᱮᱛᱟᱭ ᱠᱟᱱᱟ ᱟᱢᱡᱮ ᱜᱟᱹᱰᱤᱢ ᱵᱷᱮᱡᱟ ᱠᱟᱫᱼᱟ ᱛᱟᱦᱞᱮ ᱜᱟᱹᱲᱤ ᱢᱟ ᱯᱟᱢᱪᱟᱨ ᱮᱱᱟ ᱦᱚᱨ ᱨᱮ ᱦᱚᱨᱚᱱ ᱦᱚᱸ ᱵᱟᱝ ᱥᱟᱰᱮ ᱠᱟᱱᱟ ᱥᱤᱴ ᱦᱚᱸ ᱫᱷᱟᱫᱽᱨᱟ ᱜᱮᱛᱟᱢᱟ ᱜᱟᱹᱰᱤ ᱠᱚᱦᱚᱸ ᱥᱮᱭ ᱨᱚᱠᱚᱢ ᱫᱚ ᱵᱟᱝ ᱵᱷᱟᱹᱜᱤ ᱛᱟᱢᱟ ᱟᱨ ᱯᱚᱭᱥᱟ ᱢᱟ ᱟᱢᱫᱟ ᱯᱚᱭᱥᱟ ᱢᱟ ᱟᱭᱢᱟ ᱜᱮᱢ ᱦᱟᱛᱟᱣ ᱮᱫᱼᱟ ᱛᱟᱦᱚᱞᱮ ᱪᱤᱠᱟᱹᱛᱮ ᱜᱟᱱᱚᱜᱼᱟ ᱟᱨ ᱪᱤᱠᱟᱹᱛᱮᱞᱮ ᱪᱟᱞᱟᱜᱼᱟ ᱟᱢᱫᱚ ᱯᱩᱱ ᱦᱟᱡᱟᱨ ᱴᱟᱠᱟᱢ ᱞᱟᱹᱭ ᱠᱮᱫᱟ ᱯᱩᱱ ᱦᱟᱡᱟᱨ ᱴᱟᱠᱟᱨᱮ ᱟᱢ ᱯᱮ ᱦᱟᱡᱟᱨ ᱴᱟᱠᱟᱞᱮ ᱮᱢᱟᱢᱟ ᱪᱮᱫᱟᱜ ᱥᱮ ᱱᱚᱜᱼᱚᱭ ᱜᱟᱹᱰᱤ ᱵᱟᱝ ᱪᱟᱞᱟᱜ ᱠᱟᱱ ᱛᱟᱢᱟ ᱜᱟᱹᱰᱤ ᱠᱷᱟᱨᱟᱯ ᱜᱮᱛᱟᱢᱟ ᱟᱨ ᱱᱚᱝᱠᱟ ᱡᱩᱫᱤ ᱟᱞᱮᱢ ᱮᱲᱮ ᱞᱮᱭᱟ ᱛᱟᱦᱞᱮ ᱟᱢᱟᱜ ᱜᱟᱹᱰᱤ ᱪᱤᱠᱟᱹ ᱛᱮᱞᱮ ᱤᱫᱤ ᱛᱟᱢᱟ ᱥᱚᱵᱫᱤᱱ ᱱᱚᱜᱼᱚᱭ ᱪᱟᱞᱟᱜ ᱟᱞᱮ ᱫᱚᱞᱮ ᱞᱟᱹᱭᱟ ᱦᱟᱱᱛᱮ ᱱᱟᱛᱮ ᱞᱮ ᱪᱟᱞᱟᱜᱼᱟ ᱟᱨ ᱟᱢ ᱫᱚ ᱱᱚᱝᱠᱟ ᱫᱷᱟᱫᱽᱨᱟ ᱜᱟᱹᱰᱤ ᱡᱩᱫᱤᱢ ᱠᱩᱞ ᱟᱞᱮᱭᱟ ᱛᱟᱦᱞᱮ ᱟᱞᱮ ᱫᱚ ᱜᱟᱹᱰᱤ ᱵᱟᱝᱞᱮ ᱤᱫᱤ ᱛᱟᱢᱟ